ᱢᱟᱨᱮ ᱯᱷᱳᱱ ᱫᱚ ᱟᱹᱰᱤ ᱫᱤᱱ ᱫᱚ ᱯᱟ ᱛᱤ ᱥᱮᱴ ᱛᱟᱦᱮᱸᱞᱮᱱᱟ ᱛᱚ ᱚᱱᱟ ᱯᱷᱳᱱ ᱨᱮᱫᱚ ᱥᱩᱫᱩ ᱨᱚᱲ ᱜᱮ ᱦᱩᱭᱩᱜ ᱠᱟᱱ ᱛᱟᱦᱮᱸᱱᱟ ᱟᱨ ᱡᱟᱦᱟᱸᱱᱟᱜ ᱠᱚᱫᱚ ᱵᱚᱞᱮ ᱵᱟᱢ ᱧᱮᱞ ᱧᱟᱢᱟ ᱥᱮᱨᱮᱧ ᱠᱚ ᱥᱮ ᱡᱟᱦᱟᱸᱱᱟᱜ ᱠᱷᱚᱵᱚᱨ ᱠᱚ ᱫᱚ ᱵᱟᱝ ᱟᱸᱡᱚᱢᱚᱜ ᱠᱟᱱ ᱛᱟᱦᱮᱸᱱᱟ ᱠᱤᱱᱛᱩ ᱱᱮᱛᱟᱨᱟᱜ ᱱᱚᱣᱟ ᱥᱢᱟᱨᱴ ᱯᱷᱳᱱ ᱫᱚ ᱡᱚᱛᱚ ᱠᱤᱪᱷᱩᱢ ᱵᱚᱞᱮ ᱡᱟᱦᱟᱸᱱᱟᱜ ᱜᱮᱢ ᱢᱮᱱ ᱚᱱᱟᱜᱮᱢ ᱧᱮᱞ ᱫᱟᱲᱮᱭᱟᱜᱼᱟ ᱡᱮᱢᱚᱱ ᱠᱷᱚᱵᱚᱨ ᱠᱚᱢ ᱧᱮᱞ ᱫᱟᱲᱮᱭᱟᱜᱼᱟ ᱮᱱᱮᱡ ᱥᱮᱨᱮᱧᱮᱢ ᱧᱮᱞ ᱫᱟᱲᱮᱭᱟᱜᱼᱟ ᱚᱠᱟᱨᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟᱠᱚ ᱥᱟᱱᱟᱢ ᱠᱷᱚᱵᱚᱨᱮᱢ ᱦᱟᱛᱟᱣ ᱫᱟᱲᱮᱭᱟᱜᱼᱟ ᱱᱮᱛᱟᱨᱟᱜ ᱥᱢᱟᱨᱴ ᱯᱷᱳᱱ ᱫᱤᱭᱟ ᱫᱚ ᱟᱨ ᱟᱹᱰᱤ ᱫᱤᱱ ᱫᱚ ᱚᱱᱠᱟ ᱫᱚ ᱵᱟᱝ ᱦᱩᱭᱩᱜ ᱠᱟᱱ ᱛᱟᱦᱮᱸᱱᱟ ᱚᱱᱟᱛᱮ ᱱᱮᱛᱟᱨ ᱫᱚ ᱥᱢᱟᱨᱴ ᱯᱷᱳᱱ ᱫᱚ ᱡᱚᱛᱚ ᱠᱤᱪᱷᱩ ᱨᱮᱜᱮ ᱟᱹᱰᱤ ᱢᱚᱸᱡ ᱡᱟᱦᱟᱸᱱᱟᱜ ᱜᱮ ᱵᱚᱞᱮᱢ ᱢᱮᱱᱟ ᱤᱱᱟᱹᱜᱮ ᱦᱩᱭᱩᱜᱼᱟ ᱡᱟᱦᱟᱸᱨᱮ ᱢᱮᱞᱟ ᱥᱮ ᱮᱱᱮᱡ ᱡᱟᱦᱟᱸᱱᱟᱜ ᱜᱮᱢ ᱢᱮᱱ ᱧᱮᱞ ᱞᱟᱹᱜᱤᱫ ᱱᱚᱸᱰᱮ ᱪᱮᱫ ᱦᱩᱭᱩᱜ ᱠᱟᱱᱟ ᱛᱤᱱᱟᱹᱜ ᱛᱟᱹᱨᱤᱠ ᱨᱮ ᱚᱱᱟ ᱠᱚ ᱡᱚᱛᱚᱣᱟᱜ ᱮᱢ ᱧᱮᱞ ᱫᱟᱲᱤᱣᱟᱜᱼᱟ ᱚᱱᱟᱛᱮ ᱥᱢᱟᱨᱴ ᱯᱷᱳᱱ ᱫᱚ ᱱᱮᱛᱟᱨ ᱫᱚ ᱰᱷᱮᱨ ᱜᱮ ᱟᱹᱰᱤ ᱵᱷᱟᱹᱜᱮ ᱵᱩᱡᱷᱟᱹᱜᱼᱟ